ᱞᱚᱠᱠᱷᱤ ᱦᱟᱸᱥᱫᱟ ᱪᱮᱫ ᱠᱚ ᱡᱚᱢ ᱧᱩ ᱫᱷᱮᱨ ᱮᱢ ᱠᱩᱥᱤᱭᱟᱜᱼᱟ ᱤᱧ ᱢᱟ ᱡᱚᱢ ᱧᱩ ᱢᱚᱫᱽᱫᱷᱮ ᱨᱮᱢᱟ ᱫᱟᱠᱟ ᱦᱚᱸᱧ ᱠᱩᱥᱤᱣᱟᱜ ᱜᱮᱭᱟ ᱩᱛᱩ ᱦᱚᱸᱧ ᱠᱩᱥᱤᱣᱟᱜ ᱜᱮᱭᱟ ᱟᱨ ᱩᱛᱩ ᱢᱚᱫᱽᱫᱷᱮ ᱨᱮᱢᱟ ᱡᱮᱹᱞ ᱩᱛᱩ ᱦᱚᱸᱧ ᱠᱩᱥᱤᱭᱟᱜ ᱜᱮᱭᱟ ᱦᱟᱠᱳ ᱩᱛᱩ ᱦᱚᱸᱧ ᱠᱩᱥᱤᱭᱟᱜ ᱜᱮᱭᱟ ᱦᱟᱠᱳ ᱠᱚᱢᱟ ᱟᱨᱦᱚᱸ ᱞᱟᱴᱩ ᱦᱟᱠᱳ ᱠᱷᱚᱡᱽ ᱢᱟ ᱯᱩᱴᱷᱤ ᱦᱟᱠᱩ ᱠᱚᱦᱚᱧ ᱠᱩᱥᱤᱭᱟᱠᱚ ᱠᱚ ᱜᱮᱭᱟ